ᱦᱮᱸ ᱥᱚᱦᱚᱨ ᱵᱟᱡᱟᱨ ᱟᱢ ᱟᱢᱟᱜ ᱴᱚᱴᱷᱟ ᱨᱮᱭᱟᱜ ᱠᱟᱛᱷᱟ ᱫᱚ ᱱᱤᱱᱠᱟᱹ ᱟᱹᱞᱤᱧ ᱫᱚᱞᱤᱧ ᱢᱚᱱᱮᱭᱟ ᱥᱚᱦᱚᱨ ᱵᱟᱡᱟᱨ ᱨᱮ ᱛᱟᱦᱮᱱ ᱫᱚ ᱠᱷᱩᱵ ᱵᱷᱟᱞᱤᱭᱟ ᱱᱤᱭᱟᱹ ᱠᱟᱨᱚᱱᱛᱮ ᱵᱷᱟᱹᱞᱤᱭᱟ ᱢᱟᱱᱮ ᱡᱚᱛᱚ ᱥᱮᱱᱟᱜ ᱡᱳᱜᱟᱡᱳᱜᱽ ᱛᱟᱦᱮᱱᱟ ᱜᱟᱹᱰᱤ ᱜᱷᱚᱲᱟ ᱠᱚᱨᱮᱱᱟᱜ ᱡᱟᱦᱟᱱ ᱪᱮᱫ ᱦᱩᱭ ᱞᱮᱱᱠᱷᱟᱱ ᱦᱚᱴᱟᱛ ᱡᱩᱫᱤ ᱮᱠᱥᱤᱰᱮᱱᱴ ᱦᱩᱭ ᱞᱮᱱᱠᱷᱟᱱ ᱛᱩᱨᱟᱹᱫᱜᱮ ᱜᱟᱹᱰᱤ ᱜᱷᱚᱲᱟ ᱦᱚᱸ ᱧᱟᱯᱟᱢᱟ ᱟᱨ ᱡᱮᱢᱚᱱ ᱟᱵᱚ ᱱᱤᱛᱳᱜ ᱵᱩᱨᱩ ᱪᱮᱛᱟᱱ ᱨᱮᱭᱟᱜ ᱠᱟᱛᱷᱟ ᱞᱤᱧ ᱞᱟᱹᱭᱟ ᱡᱮᱢᱚᱱ ᱟᱵᱚᱣᱟᱜ ᱫᱚ ᱠᱚᱱᱳ ᱥᱚᱢᱚᱭ ᱯᱷᱳᱱ ᱞᱮ ᱨᱮᱦᱚᱸ ᱜᱟᱹᱰᱤ ᱵᱟᱝ ᱦᱤᱡᱩᱜᱼᱟ ᱮᱨᱯᱚᱨᱮ ᱮᱠᱥᱤᱰᱮᱱ ᱦᱩᱭ ᱞᱮᱱᱠᱷᱟᱱ ᱩᱱᱤ ᱨᱩᱜᱤ ᱤᱫᱤᱦᱚᱸ ᱥᱚᱢᱚᱥᱥᱟ ᱜᱮᱭᱟ ᱥᱚᱦᱚᱨ ᱵᱟᱡᱟᱨ ᱨᱮᱫᱚ ᱮᱵᱮᱞᱼᱮᱵᱮᱞ ᱜᱟᱹᱰᱤ ᱜᱷᱚᱬᱟ ᱠᱚ ᱧᱟᱢᱚᱜᱼᱟ ᱮᱨᱯᱚᱨᱮ ᱪᱤᱠᱟᱹᱜᱼᱟ ᱜᱤᱫᱽᱨᱟᱹ ᱠᱚ ᱚᱞ ᱯᱟᱲᱦᱟᱣ ᱞᱟᱹᱜᱤᱫ ᱠᱚᱥᱴᱚ ᱦᱚᱸ ᱵᱟᱝ ᱪᱟᱬᱮᱛᱮ ᱱᱤᱛᱳᱜ ᱫᱚ ᱵᱟᱝᱞᱟ ᱵᱚᱱ ᱪᱟᱞᱟᱜ ᱠᱟᱱᱛᱮ ᱵᱟᱝᱞᱟ ᱨᱮᱭᱟᱝ ᱩᱱᱠᱩ ᱠᱚᱥᱴᱚ ᱵᱟᱠᱚ ᱵᱩᱡᱟ ᱥᱮᱛᱟᱜ ᱟᱹᱭᱩᱵ ᱥᱚᱦᱚᱨ ᱵᱟᱡᱟᱨ ᱠᱚᱨᱮᱫᱚ ᱥᱚᱵ ᱥᱚᱢᱚᱭ ᱵᱟᱝᱞᱟ ᱠᱟᱞᱪᱟᱨᱚᱜ ᱠᱟᱱᱛᱮ ᱟᱫᱚ ᱱᱟᱜ ᱩᱱᱠᱩ ᱜᱤᱫᱽᱨᱟᱹ ᱠᱚᱦᱚᱸ ᱠᱟᱹᱴᱤᱡ ᱠᱷᱚᱡᱜᱮ ᱵᱟᱝᱞᱟ ᱠᱟᱛᱷᱟ ᱠᱚ ᱨᱚᱲ ᱦᱮᱣᱟᱜ ᱠᱟᱱᱛᱮ ᱱᱤᱛᱳᱜ ᱥᱩᱵᱤᱫᱟ ᱡᱟᱦᱟᱸᱭ ᱠᱚᱨᱮᱱ ᱫᱚ ᱢᱮᱱᱟᱜ ᱠᱚᱣᱟ ᱱᱚᱝᱠᱟ ᱞᱟᱦᱟ ᱪᱟᱞᱟᱣ ᱟᱠᱟᱱᱟ ᱠᱚ ᱥᱚᱦᱚᱨ ᱵᱟᱡᱟᱨ ᱨᱮ ᱢᱮᱱᱟᱜ ᱠᱚᱣᱟ ᱱᱩᱠᱩ ᱫᱚ ᱟᱹᱰᱤᱜᱟᱱ ᱥᱩᱵᱤᱫᱟ ᱠᱚ ᱢᱚᱱᱮᱭᱮᱫᱟ ᱛᱚ ᱟᱹᱞᱤᱧᱦᱚᱸ ᱚᱱᱟ ᱜᱮᱞᱤᱧ ᱢᱚᱱᱮᱭᱟ ᱛᱚ ᱥᱚᱦᱚᱨ ᱵᱟᱡᱟᱨ ᱨᱮ ᱛᱟᱦᱮᱱ ᱫᱚ ᱚᱱᱠᱟᱱᱟᱜ ᱥᱩᱵᱤᱫᱟ ᱢᱮᱱᱟᱜᱼᱟ ᱜᱤᱫᱽᱨᱟᱹ ᱠᱚ ᱠᱚᱥᱴᱚ ᱵᱟᱠᱚ ᱧᱟᱢᱟ ᱪᱟᱬᱮᱛᱮ ᱚᱞ ᱯᱟᱲᱦᱟᱣ ᱦᱚᱸᱠᱚ ᱥᱮᱬᱟ ᱫᱟᱲᱮᱭᱟᱜᱼᱟ ᱟᱨ ᱱᱚᱝᱠᱟ ᱟᱵᱚᱣᱟᱜ ᱟᱹᱛᱩ ᱫᱤᱥᱚᱢ ᱫᱚ ᱡᱮᱢᱚᱱ ᱥᱮᱛᱟᱜ ᱠᱷᱚᱱ ᱠᱷᱟᱹᱞᱤ ᱦᱚᱲ ᱥᱚᱸᱜᱮ ᱧᱟᱯᱟᱢᱟᱭ ᱦᱚᱲᱟᱜ ᱨᱚᱲ ᱜᱮ ᱛᱚ ᱚᱱᱟ ᱞᱮᱠᱟᱛᱮ ᱠᱤᱪᱷᱩ ᱚᱞ ᱯᱟᱲᱦᱟᱣ ᱤᱫᱤ ᱠᱟᱛᱮᱫᱦᱚᱸ ᱠᱚᱥᱴᱚᱭ ᱵᱩᱡᱟ ᱥᱚᱦᱚᱨ ᱵᱟᱡᱟᱨ ᱨᱮᱫᱚ ᱟᱹᱰᱤ ᱵᱷᱟᱹᱜᱤᱭᱟ ᱵᱷᱟᱹᱜᱤ ᱫᱚ ᱦᱮᱸ ᱛᱚᱵᱮ ᱥᱚᱦᱚᱨ ᱵᱟᱡᱟᱨ ᱨᱮᱫᱚ ᱱᱚᱜᱼᱚᱭ ᱡᱮᱢᱚᱱ ᱨᱳᱜᱽ ᱟᱡᱟᱨ ᱠᱚ ᱦᱩᱭᱩᱜ ᱠᱟᱱᱛᱮ ᱚᱱᱟ ᱠᱚᱨᱮ ᱫᱚ ᱠᱤᱪᱷᱩ ᱠᱚᱥᱴᱚ ᱟᱹᱞᱤᱧᱟᱜ ᱤᱭᱟᱹ ᱛᱮᱫᱚ ᱞᱤᱧ ᱢᱚᱱᱮᱭᱟ ᱥᱚᱦᱚᱨ ᱵᱟᱡᱟᱨ ᱨᱮᱫᱚ ᱡᱚᱛᱚ ᱨᱚᱠᱚᱢ ᱡᱤᱱᱤᱥ ᱢᱟᱱᱮ ᱤᱭᱟᱹ ᱦᱤᱡᱩᱜᱼᱟ ᱡᱮᱢᱚᱱ ᱠᱟᱪᱲᱟ ᱠᱚ ᱦᱚᱲ ᱵᱷᱤᱲᱛᱮ ᱚᱱᱮᱠᱮᱭ ᱢᱟᱱᱮ ᱨᱳᱜᱽ ᱠᱚ ᱥᱨᱤᱥᱴᱤᱜᱼᱟ ᱟᱫᱚ ᱚᱱᱟ ᱛᱮᱞᱤᱧ ᱢᱮᱱᱟ ᱥᱚᱦᱚᱨ ᱵᱟᱡᱟᱨ ᱨᱮ ᱛᱟᱦᱮᱱ ᱦᱚᱸ ᱢᱤᱫ ᱞᱮᱠᱟᱛᱮᱫᱚ ᱵᱷᱟᱹᱜᱤ ᱫᱚ ᱵᱷᱟᱹᱜᱤ ᱜᱮᱭᱟ ᱟᱨ ᱟᱵᱚ ᱵᱩᱨᱩ ᱪᱮᱛᱟᱱ ᱨᱮᱱ ᱫᱚ ᱚᱱᱟ ᱠᱚᱫᱚ ᱱᱤᱛᱳᱜ ᱫᱟᱨᱮ ᱱᱟᱹᱲᱤ ᱢᱮᱱᱟᱜᱛᱮ ᱠᱷᱩᱵ ᱵᱷᱟᱹᱜᱤ ᱜᱮᱵᱚᱱ ᱵᱩᱡᱟ ᱟᱫᱚ ᱥᱩᱵᱤᱫᱟ ᱢᱮᱱᱛᱮᱫᱚ ᱵᱟᱱᱟᱨ ᱜᱮᱞᱤᱧ ᱢᱚᱱᱮᱭᱟ ᱢᱚᱱᱮ ᱫᱚ ᱛᱚᱵᱮ ᱚᱞ ᱯᱟᱲᱦᱟᱣ ᱤᱫᱤ ᱠᱟᱛᱮᱫ ᱫᱚ ᱥᱚᱦᱚᱨ ᱵᱟᱡᱟᱨ ᱠᱚᱨᱮ ᱜᱮ ᱵᱷᱟᱜᱤᱭᱟ